ᱦᱳᱭ ᱱᱚᱜᱼᱚᱸᱭ ᱟᱵᱚ ᱤᱯᱤᱞ ᱵᱟᱨᱮ ᱛᱮᱦᱟᱸᱜ ᱵᱚᱱ ᱠᱟᱛᱷᱟ ᱠᱟᱱᱟ ᱤᱯᱤᱞ ᱢᱟ ᱟᱵᱚ ᱢᱟ ᱟᱹᱰᱤ ᱯᱨᱚᱠᱟᱨ ᱤᱯᱤᱞ ᱢᱮᱱᱟᱜ ᱠᱚᱣᱟ ᱚᱱᱟ ᱥᱟᱶᱛᱮ ᱟᱵᱚᱭ ᱪᱟᱸᱫᱚ ᱢᱟᱢᱚ ᱢᱮᱱᱟᱭᱟ ᱛᱟᱵᱚᱱ ᱟᱫᱚ ᱱᱚᱜᱼᱚᱸᱭ ᱱᱚᱠᱟ ᱟᱵᱚ ᱢᱟ ᱨᱟᱵᱟᱝ ᱫᱤᱱ ᱢᱟ ᱱᱚᱝᱠᱟ ᱚᱲᱟᱜ ᱵᱷᱤᱛᱤᱨ ᱨᱮᱵᱚᱱ ᱵᱚᱞᱚ ᱵᱟᱭ ᱠᱚᱜᱼᱟ ᱧᱤᱫᱟᱹ ᱢᱟ ᱟᱨ ᱧᱤᱫᱟᱹ ᱜᱮ ᱱᱚᱣᱟ ᱤᱯᱤᱞ ᱢᱟᱵᱚᱱ ᱧᱮᱞ ᱧᱟᱢ ᱠᱚᱣᱟ ᱫᱤᱱ ᱵᱮᱲᱟ ᱢᱟ ᱠᱷᱟᱹᱞᱤ ᱪᱟᱸᱫᱚ ᱢᱟᱢᱟ ᱜᱮᱵᱚᱱ ᱧᱮᱞ ᱧᱟᱢᱮᱭᱟ ᱫᱤᱱ ᱵᱮᱲᱟ ᱫᱚ ᱟᱫᱚ ᱚᱱᱮ ᱚᱱᱠᱟ ᱜᱮ ᱥᱤᱛᱩᱝ ᱫᱤᱱ ᱠᱚ ᱥᱮᱴᱮᱨ ᱮᱱᱟ ᱮᱱᱠᱷᱟᱱ ᱫᱚ ᱵᱟᱦᱨᱮ ᱵᱚᱱ ᱚᱰᱚᱠᱚᱜ ᱜᱮᱭᱟ ᱡᱚᱛᱚ ᱪᱷᱟᱛ ᱨᱮᱵᱚᱱ ᱚᱰᱚᱠᱚᱜᱼᱟ ᱵᱟᱠᱷᱟᱱ ᱨᱟᱪᱟ ᱨᱮᱵᱚᱱ ᱚᱰᱚᱠᱚᱜᱼᱟ ᱡᱟᱦᱟᱸᱭᱟᱜ ᱪᱷᱟᱛ ᱢᱮᱱᱟᱜᱼᱟ ᱪᱷᱟᱛ ᱪᱮᱛᱟᱱ ᱨᱮ ᱫᱮᱡᱚᱜ ᱟᱭ ᱡᱟᱦᱟᱭᱟᱜ ᱨᱟᱪᱟ ᱢᱮᱱᱟᱜᱼᱟ ᱨᱟᱪᱟᱨᱮ ᱚᱰᱚᱠᱚᱜ ᱟᱭ ᱟᱫᱚ ᱮᱱᱠᱷᱟᱱ ᱜᱤᱫᱽᱨᱟᱹ ᱠᱚᱦᱚᱸ ᱵᱚᱱ ᱚᱰᱚᱠ ᱛᱟᱨᱟᱠᱟᱠᱚᱣᱟ ᱩᱫᱽᱜᱟᱹᱨ ᱨᱮᱢᱟ ᱵᱟᱝ ᱴᱟᱲᱦᱟᱣ ᱟᱥᱮ ᱟᱨ ᱚᱱᱠᱟ ᱢᱟ ᱟᱵᱚ ᱢᱟᱱᱮ ᱱᱤᱛᱚᱜ ᱢᱟ ᱡᱟᱦᱟᱸ ᱱᱟᱜ ᱛᱮᱱᱟᱜ ᱞᱮᱠᱟ ᱞᱟᱹᱭᱤᱱ ᱠᱚᱢᱟ ᱢᱮᱱᱟᱜ ᱜᱮᱭᱟ ᱟᱫᱚ ᱦᱟᱣᱟ ᱨᱮᱢᱟ ᱚᱱᱠᱟ ᱢᱟᱱᱮ ᱞᱚᱞᱚ ᱦᱟᱣᱟ ᱜᱮ ᱧᱟᱢᱚᱜᱼᱟ ᱚᱱᱟᱛᱮ ᱟᱫᱚ ᱵᱟᱦᱨᱮ ᱵᱚᱱ ᱚᱰᱚᱠ ᱮᱱᱠᱷᱟᱱ ᱫᱚ ᱟᱫᱚ ᱜᱤᱫᱽᱨᱟᱹ ᱠᱚᱵᱚᱱ ᱚᱰᱚᱠ ᱫᱟᱲᱮᱭᱟᱜ ᱠᱚᱣᱟ ᱮᱱᱠᱷᱟᱱ ᱜᱤᱫᱽᱨᱟᱹ ᱚᱱᱟᱜᱮ ᱵᱚᱱ ᱞᱟᱹᱭ ᱪᱮᱫ ᱟᱠᱚᱣᱟ ᱱᱩᱭ ᱫᱚ ᱵᱷᱩᱨᱠᱟᱹ ᱤᱯᱤᱞ ᱠᱟᱱᱟᱭ ᱵᱮᱴᱟ ᱱᱩᱭ ᱫᱚ ᱵᱩᱲᱦᱤ ᱯᱟᱨᱠᱚᱢ ᱠᱟᱱᱟᱭ ᱱᱩᱭ ᱥᱚᱨᱮᱱ ᱤᱯᱤᱞ ᱠᱟᱱᱟᱭ ᱱᱩᱭ ᱫᱚ ᱟᱲᱟᱝ ᱤᱯᱤᱞ ᱠᱟᱱᱟᱭ ᱟᱨ ᱱᱩᱭ ᱫᱚ ᱱᱟᱦᱟᱜ ᱦᱟᱹᱱᱤᱡ ᱪᱟᱸᱫᱚ ᱢᱟᱢᱚ ᱛᱟᱵᱚᱱ ᱜᱤᱫᱽᱨᱟᱹ ᱠᱚ ᱡᱟᱦᱟᱸ ᱞᱮᱠᱟ ᱵᱚᱱ ᱵᱩᱡᱷᱟᱹᱣ ᱠᱚᱣᱟ ᱛᱟᱭᱚᱢ ᱫᱚ ᱦᱩᱰᱤᱧ ᱫᱷᱚᱨᱟ ᱜᱤᱫᱽᱨᱟᱹ ᱠᱚᱫᱚ ᱚᱱᱟ ᱮᱱᱮᱡ ᱡᱚᱢ ᱠᱚᱣᱟᱵᱚ ᱜᱤᱫᱽᱨᱟᱹ ᱦᱟᱸᱜ ᱮᱱᱠᱷᱟᱱ ᱪᱟᱸᱫᱚ ᱢᱟᱢᱚ ᱵᱚᱱ ᱢᱮᱛᱟᱭᱟ ᱫᱮ ᱪᱟᱸᱫᱚ ᱢᱟᱢᱚ ᱛᱷᱟᱹᱨᱤ ᱨᱮ ᱛᱳᱣᱟ ᱫᱟᱠᱟ ᱜᱤᱱᱟᱹ ᱨᱮ ᱡᱤᱞ ᱩᱛᱩ ᱟᱞᱮ ᱵᱤᱴᱤ ᱫᱚ ᱡᱚᱢ ᱜᱚᱫᱟ ᱯᱟᱹᱠᱩ ᱯᱟᱹᱠᱩ ᱯᱟᱹᱠᱩ ᱚᱱᱠᱟ ᱵᱚᱱ ᱞᱟᱹᱭ ᱟᱠᱚᱣᱟ ᱜᱤᱫᱽᱨᱟᱹ ᱠᱚ ᱟᱫᱚ ᱟᱵᱚ ᱱᱤᱛᱚᱜ ᱚᱱᱟᱜᱮ ᱜᱤᱫᱽᱨᱟᱹ ᱠᱚᱦᱚᱸ ᱵᱟᱵᱚᱱ ᱥᱤᱠᱷᱱᱟᱹᱛ ᱠᱚᱣᱟ ᱤᱱᱟᱹ ᱠᱷᱟᱱ ᱫᱚ ᱟᱵᱚ ᱛᱤᱥ ᱮᱱᱠᱷᱟᱱ ᱟᱵᱚ ᱵᱟᱵᱚ ᱛᱟᱦᱮᱱ ᱠᱷᱟᱱ ᱚᱠᱚᱭ ᱪᱮᱫ ᱠᱚᱣᱟᱭ ᱱᱩᱭ ᱪᱤᱞᱤ ᱤᱯᱤᱞ ᱠᱟᱱᱟᱭ ᱱᱩᱭ ᱪᱤᱞᱤ ᱪᱟᱸᱫᱳ ᱠᱟᱱᱟᱭ ᱱᱩᱭ ᱵᱷᱩᱨᱠᱟᱹᱜ ᱤᱯᱤᱞ ᱠᱟᱱᱟᱭ ᱱᱩᱭ ᱟᱨᱟᱲ ᱤᱯᱤᱞ ᱠᱟᱱᱟᱭ ᱚᱱᱟ ᱦᱚᱸ ᱵᱟᱠᱚ ᱴᱷᱤᱠᱟᱹ ᱠᱟᱜᱼᱟ ᱱᱤᱛᱚᱝ ᱢᱟ ᱵᱟᱵᱚ ᱞᱟᱹᱭ ᱟᱠᱚ ᱠᱷᱟᱱ ᱟᱨ ᱚᱱᱮ ᱟᱢᱵᱟᱵᱤᱭᱟᱜᱼᱟ ᱛᱤᱱ ᱡᱷᱚᱜ ᱚᱱᱟ ᱦᱚᱸᱵᱚ ᱞᱟᱹᱭ ᱟᱠᱚᱣᱟ ᱠᱩᱱᱟᱹᱢᱤ ᱟᱭ ᱛᱤᱱ ᱡᱷᱚᱜ ᱚᱱᱟ ᱦᱚᱸᱵᱚ ᱞᱟᱹᱭ ᱟᱠᱚᱣᱟ